ᱥᱟᱱᱛᱟᱞᱤ ᱯᱟᱹᱨᱥᱤ ᱨᱮᱭᱟᱜ ᱱᱟᱜᱟᱢ ᱫᱚ ᱟᱵᱚ ᱡᱟᱱᱟᱢ ᱠᱷᱚᱱᱜᱮ ᱯᱤᱞᱪᱩ ᱦᱟᱲᱟᱢ ᱯᱤᱞᱪᱩ ᱵᱩᱲᱦᱤ ᱡᱟᱸᱦᱟ ᱟᱵᱚ ᱨᱚᱲ ᱠᱤᱱ ᱥᱮᱲᱟ ᱟᱜ ᱵᱚᱱ ᱛᱟᱸᱦᱮᱜ ᱩᱱ ᱠᱷᱚᱱᱜᱮ ᱟᱵᱚ ᱥᱟᱱᱛᱟᱞ ᱢᱚᱫᱽᱫᱷᱮᱨᱮ ᱡᱟᱸᱦᱟ ᱨᱚᱲ ᱵᱚᱱ ᱥᱮᱲᱟᱭᱮᱫ ᱚᱱᱟᱜᱮ ᱡᱚᱠᱷᱚᱱ ᱡᱟᱸᱦᱟᱥᱮᱫ ᱵᱚᱱ ᱪᱟᱞᱟᱣ ᱠᱟᱱᱟ ᱠᱟᱹᱢᱤᱨᱮ ᱥᱮ ᱱᱟᱞᱦᱟ ᱠᱟᱹᱢᱤᱨᱮ ᱥᱮ ᱮᱴᱟᱜ ᱡᱟᱭᱜᱟᱨᱮ ᱮᱴᱟᱜ ᱡᱟᱭᱜᱟᱛᱮ ᱠᱟᱹᱢᱤ ᱪᱟᱞᱟᱣ ᱦᱩᱭ ᱠᱟᱱᱟ ᱚᱱᱟ ᱠᱷᱟᱹᱛᱤᱨ ᱛᱮ ᱟᱵᱚᱦᱚᱸ ᱟᱵᱚ ᱯᱟᱹᱨᱥᱤ ᱛᱮᱜᱮ ᱵᱚᱱ ᱨᱚᱲᱟ ᱟᱵᱚ ᱡᱮᱦᱮᱛᱩ ᱚᱱᱟ ᱯᱟᱹᱨᱥᱤᱛᱮ ᱟᱵᱚᱣᱟᱜ ᱯᱟᱹᱨᱥᱤ ᱛᱮᱵᱚᱱ ᱨᱚᱲᱟ ᱥᱟᱱᱛᱟᱞᱤ ᱯᱟᱹᱨᱥᱤᱛᱮ ᱟᱫᱚ ᱱᱚᱣᱟ ᱯᱟᱹᱨᱥᱤ ᱛᱮᱵᱚᱱ ᱨᱚᱲ ᱠᱷᱟᱹᱛᱤᱨ ᱛᱮ ᱡᱚᱛᱚ ᱡᱟᱭᱜᱟ ᱨᱮᱜᱮ ᱟᱵᱚᱣᱟ ᱯᱟᱹᱨᱥᱤ ᱦᱚᱸ ᱯᱟᱥᱱᱟᱜ ᱠᱟᱱᱟ ᱟᱨ ᱱᱚᱣᱟ ᱯᱟᱹᱨᱥᱤᱛᱮ ᱡᱟᱸᱦᱟᱭ ᱵᱟᱵᱚᱱ ᱨᱚᱲ ᱞᱟᱹᱜᱤᱫ ᱢᱮᱱᱠᱷᱟᱱ ᱟᱵᱚ ᱱᱚᱣᱟ ᱯᱟᱹᱨᱥᱤ ᱜᱮᱵᱚᱱ ᱟᱫᱟ ᱱᱚᱣᱟ ᱩᱛᱱᱟᱹᱣ ᱞᱮᱠᱟ ᱠᱟᱹᱢᱤ ᱞᱟᱹᱜᱤᱫ ᱛᱮᱫᱚ ᱟᱵᱚ ᱚᱞᱚᱜ ᱯᱟᱦᱟᱜ ᱵᱟᱲᱟᱭ ᱦᱚᱲ ᱫᱚ ᱡᱟᱸᱦᱟ ᱯᱚᱛᱨᱤᱠᱟ ᱠᱚ ᱚᱞᱼᱟ ᱟᱵᱚ ᱥᱟᱱᱛᱟᱞᱤ ᱛᱮᱫᱚ ᱠᱟᱛᱷᱟ ᱵᱚᱱ ᱢᱮᱛᱟᱜᱼᱟ ᱚᱱᱟ ᱚᱞ ᱠᱟᱛᱮᱜ ᱵᱚᱱ ᱯᱟᱥᱱᱟᱣ ᱮᱫᱟ ᱟᱨ ᱡᱟᱸᱦᱟ ᱦᱤᱞᱳᱜ ᱠᱟᱹᱴᱤᱡ ᱜᱤᱫᱽᱨᱟᱹ ᱚᱱᱟ ᱠᱚᱵᱚᱱ ᱯᱟᱲᱦᱟᱣ ᱟᱸᱡᱚᱢ ᱟᱠᱚ ᱠᱟᱱᱟ ᱟᱨ ᱱᱚᱣᱟ ᱩᱛᱱᱟᱹᱣ ᱵᱟᱠᱷᱨᱟ ᱛᱮᱜᱮ ᱟᱭᱢᱟ ᱞᱮᱠᱟᱱ ᱱᱚᱣᱟ ᱵᱮᱵᱚᱥᱛᱷᱟ ᱦᱚᱸ ᱦᱟᱛᱟᱣ ᱦᱩᱭᱩᱜᱼᱟ ᱟᱨ ᱱᱚᱣᱟ ᱵᱮᱵᱚᱥᱛᱷᱟ ᱞᱟᱹᱜᱤᱫᱛᱮ ᱟᱵᱚᱣᱟᱜ ᱛᱷᱚᱲᱟ ᱠᱟᱹᱢᱤ ᱦᱚᱸ ᱢᱮᱱᱟᱜᱼᱟ ᱡᱟᱸᱦᱟ ᱠᱚᱨᱮᱜ ᱢᱤᱫᱵᱟᱨ ᱦᱚᱲ ᱚᱞᱚᱜ ᱯᱟᱲᱦᱟᱜ ᱵᱟᱲᱟᱭ ᱦᱚᱲ ᱢᱮᱱᱟᱜ ᱠᱚᱣᱟ ᱩᱱᱠᱩ ᱦᱚᱸ ᱯᱚᱛᱨᱚᱼᱯᱚᱛᱨᱤᱠᱟᱨᱮ ᱡᱟᱛᱮ ᱠᱚ ᱚᱞ ᱡᱟᱛᱮ ᱟᱨᱦᱚᱸ ᱜᱮ ᱱᱚᱣᱟ ᱨᱚᱲ ᱟᱵᱚᱣᱟᱜ ᱯᱟᱹᱨᱥᱤᱛᱮ ᱡᱟᱛᱮ ᱵᱚᱱ ᱨᱚᱲ ᱱᱚᱣᱟᱜᱮ ᱟᱵᱚᱣᱟᱜ ᱢᱟᱨᱟᱝ ᱠᱟᱹᱢᱤ ᱫᱚ ᱟᱨ ᱱᱚᱣᱟ ᱯᱟᱹᱨᱥᱤ ᱥᱮᱲᱟᱭ ᱞᱟᱹᱜᱤᱫᱛᱮ ᱡᱟ ᱠᱤᱪᱷᱩ ᱠᱚᱨᱟᱣ ᱦᱩᱭᱩᱜ ᱛᱟᱵᱳᱱᱟ ᱟᱵᱳᱜᱮ ᱟᱨ ᱟᱵᱳᱱᱟᱜ ᱞᱟᱦᱟᱭ ᱞᱟᱹᱜᱤᱫ ᱛᱮ ᱡᱟᱸᱦᱟᱭ ᱫᱚ ᱵᱟᱠᱚ ᱞᱟᱦᱟ ᱦᱤᱡᱩᱜᱼᱟ ᱟᱵᱚ ᱜᱮ ᱞᱟᱦᱟ ᱦᱤᱡᱩᱜ ᱦᱩᱭᱩᱜ ᱛᱟᱵᱳᱱᱟ ᱱᱤᱭᱟᱹ ᱵᱟᱠᱷᱨᱟ ᱛᱮᱫᱚ ᱱᱤᱭᱟᱹ ᱜᱤᱧ ᱞᱟᱹᱭ ᱫᱟ